ᱱᱮᱛᱟᱨ ᱚᱠᱛᱮ ᱨᱮᱫᱚ ᱠᱚᱢ ᱩᱢᱮᱨ ᱵᱚᱭᱮᱥ ᱨᱮᱱ ᱜᱤᱫᱽᱨᱟᱹ ᱫᱚ ᱠᱚᱱᱚ ᱠᱟᱹᱢᱤ ᱫᱚ ᱡᱳᱜᱫᱟᱱ ᱩᱪᱤᱫ ᱫᱚ ᱵᱟᱝ ᱠᱟᱱᱟ ᱥᱮ ᱟᱞᱮᱥᱮᱫ ᱱᱚᱝᱠᱟ ᱫᱚ ᱵᱟᱝ ᱦᱩᱭᱩᱜᱼᱟ ᱟᱨ ᱱᱚᱣᱟ ᱠᱚᱨᱟᱣ ᱞᱮᱠᱷᱟᱱ ᱫᱚ ᱱᱚᱣᱟ ᱫᱚ ᱵᱮᱥ ᱵᱟᱝ ᱦᱩᱭᱩᱜᱼᱟ ᱪᱮᱫᱟᱜ ᱥᱮ ᱠᱟᱹᱴᱤᱡ ᱥᱚᱢᱚᱭ ᱫᱚ ᱩᱱᱤᱭᱟᱜ ᱫᱚ ᱚᱞᱚᱜ ᱯᱟᱲᱦᱟᱜ ᱞᱟᱹᱠᱛᱤ ᱠᱟᱱᱟ ᱟᱨ ᱱᱚᱣᱟ ᱫᱚ ᱥᱚᱨᱠᱟᱨᱟᱜ ᱵᱤᱨᱩᱫ ᱨᱮᱦᱚ ᱠᱟᱹᱢᱤ ᱠᱟᱱᱟ